ᱫᱟᱨᱮᱼᱱᱟᱹᱲᱤ ᱠᱚᱫᱚ ᱟᱭᱢᱟᱼᱟᱭᱢᱟ ᱡᱟᱱᱟᱢᱚᱜᱼᱟ ᱚᱠᱟ ᱯᱷᱮᱰ ᱫᱟᱨᱮᱜ ᱠᱷᱟᱱ ᱚᱠᱟ ᱩᱥᱩᱠᱞ ᱫᱟᱨᱮᱜᱼᱟ ᱚᱠᱟ ᱱᱟᱹᱲᱤᱜ ᱠᱷᱟᱱ ᱚᱠᱟᱫᱚ ᱦᱩᱰᱤᱧᱼᱦᱩᱰᱤᱧ ᱵᱩᱫᱟᱹᱜᱮ ᱛᱟᱦᱮᱱᱟ ᱫᱟᱨᱮ ᱫᱚ ᱢᱟᱲᱟᱝ ᱫᱚ ᱵᱩᱫᱟᱹᱜᱮ ᱛᱟᱦᱮᱱᱟ ᱤᱱᱟᱹ ᱠᱷᱚᱱᱛᱮ ᱫᱟᱨᱮᱜᱼᱟ ᱡᱚᱠᱷᱚᱱ ᱰᱷᱮᱨ ᱫᱤᱱ ᱦᱩᱭᱩᱜᱼᱟ ᱮᱱᱠᱷᱟᱱ ᱡᱩᱫᱤ ᱡᱚ ᱫᱟᱨᱮ ᱠᱟᱱ ᱠᱷᱟᱱᱫᱚ ᱡᱚᱜᱼᱟ ᱡᱩᱫᱤ ᱵᱟᱦᱟ ᱫᱟᱨᱮ ᱠᱟᱱ ᱠᱷᱟᱱᱫᱚ ᱵᱟᱦᱟᱜᱼᱟ ᱚᱱᱠᱟᱱ ᱚᱱᱠᱟᱱ ᱫᱟᱨᱮᱦᱚᱸ ᱢᱮᱱᱟᱜᱼᱟ ᱡᱟᱦᱟᱸ ᱠᱤ ᱵᱟᱝ ᱵᱟᱦᱟᱜᱼᱟ ᱟᱨ ᱡᱚᱜᱼᱟ ᱡᱟᱦᱟᱸ ᱞᱮᱠᱟ ᱛᱟᱞᱮ ᱛᱟᱞᱮ ᱡᱚ ᱫᱚ ᱡᱚᱜᱼᱟ ᱵᱟᱦᱟ ᱫᱚ ᱵᱟᱝ ᱧᱮᱞᱚᱜᱼᱟ ᱟᱹᱰᱤ ᱟᱭᱢᱟ ᱟᱭᱢᱟ ᱟᱨᱦᱚᱸ ᱫᱟᱨᱮ ᱢᱮᱱᱟᱜᱼᱟ ᱚᱠᱟ ᱦᱮᱸᱫᱮ ᱜᱮ ᱧᱮᱞᱚᱜ ᱠᱟᱱ ᱚᱠᱟ ᱯᱩᱸᱰ ᱜᱮ ᱧᱮᱞᱚᱜᱼᱟ ᱟᱨ ᱚᱱᱟ ᱨᱮᱱᱟᱜ ᱥᱟᱠᱟᱢ ᱟᱞᱟᱜᱽᱼᱟᱞᱟᱜᱽ ᱛᱟᱦᱮᱱᱟ ᱡᱟᱦᱟᱸ ᱥᱟᱠᱟᱢ ᱦᱩᱰᱤᱧᱼᱦᱩᱰᱤᱧ ᱜᱮᱠᱷᱟᱱ ᱫᱚ ᱡᱟᱦᱟᱸ ᱥᱟᱠᱟᱢ ᱫᱚ ᱟᱹᱰᱤ ᱞᱟᱹᱴᱩᱼᱞᱟᱹᱴᱩ ᱜᱮᱭᱟ ᱡᱟᱦᱟᱸᱞᱮᱠᱟ ᱡᱚᱡᱚ ᱥᱟᱠᱟᱢ ᱟᱹᱰᱤ ᱦᱩᱰᱤᱧᱟ ᱟᱨ ᱥᱟᱜᱽᱣᱟᱱ ᱥᱟᱠᱟᱢ ᱫᱚ ᱠᱷᱩᱵ ᱞᱟᱹᱴᱩ ᱜᱮᱭᱟ ᱚᱱᱠᱟᱜᱮ ᱱᱟᱹᱲᱤ ᱦᱚᱸ ᱚᱱᱠᱟᱜᱮ ᱱᱟᱹᱲᱤᱜᱼᱟ ᱡᱟᱦᱟᱸ ᱞᱮᱠᱟ ᱠᱤ ᱦᱩᱰᱤᱧᱟᱜ ᱥᱟᱠᱟᱢ ᱦᱚᱸ ᱱᱟᱹᱲᱤ ᱦᱚᱸ ᱱᱟᱹᱲᱤᱜᱼᱟ ᱟᱨ ᱞᱟᱹᱴᱩᱼᱞᱟᱹᱴᱩ ᱥᱟᱠᱟᱢ ᱦᱚᱸ ᱱᱟᱹᱲᱤᱜᱼᱟ ᱫᱟᱨᱮᱼᱱᱟᱹᱲᱤ ᱫᱚ ᱟᱵᱚ ᱫᱷᱟᱹᱨᱛᱤᱨᱮ ᱟᱹᱰᱤ ᱵᱮᱥ ᱡᱤᱱᱤᱥ ᱠᱟᱱᱟ ᱪᱮᱫᱟᱜ ᱥᱮ ᱫᱟᱨᱮ ᱫᱷᱤᱨᱤ ᱱᱟᱹᱲᱤ ᱵᱟᱝᱠᱷᱟᱱ ᱫᱚ ᱟᱵᱚ ᱱᱚᱣᱟ ᱫᱷᱟᱹᱨᱛᱤ ᱨᱮ ᱥᱳᱵᱷᱟ ᱦᱚᱸ ᱵᱟᱝ ᱛᱟᱦᱮᱱᱟ ᱟᱨ ᱟᱵᱚ ᱢᱟᱱᱢᱤ ᱦᱚᱸ ᱵᱮᱥᱛᱮ ᱵᱟᱝᱵᱚᱱ ᱛᱟᱦᱮᱸ ᱫᱟᱲᱮᱭᱟᱜᱼᱟ ᱫᱟᱨᱮᱼᱱᱟᱹᱲᱤ ᱫᱚ ᱟᱹᱰᱤ ᱵᱮᱥ ᱡᱤᱱᱤᱥ ᱠᱟᱱᱟ ᱫᱟᱨᱮ ᱫᱚ ᱫᱟᱜ ᱟᱨ ᱡᱟᱦᱟᱸ ᱥᱤᱛᱩᱝ ᱚᱱᱟ ᱵᱟᱝᱠᱷᱟᱱ ᱫᱚ ᱫᱟᱨᱮ ᱫᱚ ᱜᱚᱡ ᱦᱚᱸ ᱫᱟᱲᱮᱭᱟᱜᱼᱟ ᱫᱟᱨᱮᱼᱱᱟᱹᱲᱤ ᱫᱟᱜ ᱵᱟᱝᱠᱷᱟᱱ ᱫᱚ ᱡᱮᱣᱮᱫ ᱵᱟᱝᱜᱮ ᱛᱟᱦᱮᱸ ᱫᱟᱲᱮᱭᱟᱜᱼᱟᱭ